ᱥᱟᱱᱛᱟᱞᱤ ᱯᱟᱹᱨᱥᱤ ᱵᱮᱵᱷᱟᱨ ᱚᱠᱛᱚ ᱟᱹᱨᱩᱼᱯᱷᱮᱨᱟᱣ ᱫᱚ ᱱᱚᱝᱠᱟ ᱠᱟᱱᱟ ᱡᱮ ᱟᱵᱚ ᱵᱮᱝᱜᱚᱞ ᱟᱥᱟᱢ ᱳᱲᱤᱥᱥᱟ ᱡᱮ ᱜᱟᱴᱟ ᱜᱮ ᱡᱷᱟᱨᱠᱷᱚᱱ ᱜᱚᱴᱟ ᱜᱮ ᱡᱟᱦᱟᱸ ᱫᱮᱥ ᱜᱩᱱᱮ ᱨᱟᱡᱟ ᱜᱩᱱᱮ ᱯᱚᱨᱡᱟ ᱵᱟ ᱚᱱᱟ ᱨᱮᱱᱟᱜ ᱚᱨᱥᱚᱝ ᱢᱮᱱᱟᱜᱼᱟ ᱡᱮᱢᱚᱱ ᱡᱮᱢᱚᱱ ᱵᱮᱝᱜᱚᱞ ᱨᱮᱭᱟᱜ ᱟᱹᱰᱤ ᱥᱟᱱᱛᱟᱞᱤ ᱯᱟᱹᱨᱥᱤ ᱵᱟ ᱥᱟᱱᱛᱟᱞᱤ ᱨᱚᱲ ᱫᱚ ᱟᱹᱰᱤ ᱵᱟᱝᱞᱟ ᱨᱮᱭᱟᱜ ᱨᱟᱡ ᱨᱤᱛᱤ ᱞᱮᱠᱟᱛᱮ ᱥᱚᱲᱚ ᱵᱚᱞᱚᱣᱟᱠᱟᱱᱟ ᱟᱨ ᱡᱷᱟᱲᱠᱷᱚᱸᱰ ᱨᱮᱭᱟᱜ ᱫᱚ ᱦᱤᱱᱫᱤ ᱵᱷᱟᱹᱥᱤ ᱞᱮᱠᱟᱛᱮ ᱡᱮᱦᱮᱛᱩ ᱵᱤᱦᱟᱨ ᱛᱟᱦᱮᱠᱟᱱᱟ ᱚᱱᱟᱞᱮᱠᱟᱛᱮ ᱚᱱᱟ ᱥᱚᱲᱚ ᱵᱚᱞᱚᱣᱟᱠᱟᱱᱟ ᱥᱟᱱᱛᱟᱞᱤ ᱯᱟᱹᱨᱥᱤ ᱨᱮ ᱵᱚᱞᱚ ᱵᱚᱞᱚᱣᱟᱠᱟᱱᱟ ᱟᱨ ᱳᱲᱤᱥᱥᱟ ᱨᱮᱦᱚᱸ ᱳᱲᱤᱭᱟ ᱯᱟᱹᱨᱥᱤ ᱵᱚᱞᱚᱣᱟᱠᱟᱱᱟ ᱚᱱᱠᱟᱜᱮ ᱡᱟᱦᱟᱸᱛᱤᱱᱟᱹᱜ ᱟᱵᱚ ᱢᱟᱱᱮ ᱯᱚᱱᱚᱛ ᱠᱚ ᱢᱮᱱᱟᱜᱼᱟ ᱚᱱᱟ ᱯᱚᱱᱚᱛ ᱛᱟᱞᱟᱛᱮ ᱚᱱᱠᱟ ᱜᱮ ᱚᱱᱟ ᱠᱚᱨᱮᱱᱟᱜ ᱴᱟᱪ ᱢᱟᱱᱮ ᱵᱮᱵᱚᱦᱟᱨ ᱵᱟ ᱚᱱᱟ ᱠᱚᱛᱮ ᱚᱲᱥᱚᱝ ᱛᱟᱞᱟᱛᱮ ᱵᱚᱞᱚᱣᱟᱠᱟᱱᱟ ᱢᱮᱱᱠᱷᱟᱱ ᱚᱱᱟ ᱛᱟᱞᱟᱛᱮ ᱛᱤᱦᱤᱧ ᱡᱟᱦᱟᱸ ᱟᱹᱨᱩᱯᱷᱮᱨᱟᱣ ᱠᱟᱛᱷᱟ ᱪᱟᱹᱞᱩᱜ ᱠᱟᱱᱟ ᱛᱤᱦᱤᱧ ᱡᱟᱦᱟᱸ ᱫᱚ ᱚᱞᱛᱮ ᱛᱚᱞᱟᱠᱟᱱ ᱥᱚᱝᱵᱤᱫᱷᱟᱱ ᱨᱮ ᱡᱟᱦᱟᱸ ᱫᱚ ᱚᱥᱴᱚᱢ ᱛᱚᱯᱚᱥᱤᱞ ᱞᱮᱠᱟᱛᱮ ᱛᱤᱦᱤᱧ ᱫᱚ ᱢᱤᱫᱚᱜ ᱵᱚᱱ ᱠᱷᱚᱡᱚᱜ ᱠᱟᱱᱟ ᱵᱟ ᱚᱱᱟᱞᱮᱠᱟᱛᱮ ᱚᱞᱛᱮ ᱛᱚᱞ ᱵᱚ ᱠᱷᱚᱡᱚᱜ ᱠᱟᱱᱟ ᱚᱞᱛᱮ ᱛᱚᱞ ᱞᱮ ᱠᱷᱟᱱ ᱩᱱᱤ ᱫᱚ ᱵᱟᱭ ᱦᱤᱨᱤᱡ ᱯᱟᱹᱥᱤᱨᱚᱜᱼᱟ ᱚᱱᱟ ᱞᱮᱠᱟᱛᱮ ᱛᱤᱦᱤᱧ ᱟᱹᱨᱩᱯᱷᱮᱨᱟᱣ ᱛᱟᱞᱟᱛᱮ ᱛᱤᱦᱤᱧ ᱟᱵᱚᱣᱟᱜ ᱨᱟᱹᱲ ᱟᱲᱟᱝ ᱞᱟᱹᱭᱼᱞᱟᱠᱪᱟᱨ ᱠᱚ ᱢᱤᱫ ᱨᱮᱵᱚᱱ ᱦᱮᱡ ᱟᱠᱟᱱᱟ ᱢᱤᱫᱚᱜ ᱞᱮᱠᱟᱛᱮ ᱚᱱᱟᱞᱮᱠᱟᱛᱮ ᱟᱨ ᱡᱟᱦᱟᱸ ᱥᱮᱡ ᱚᱱᱟ ᱠᱚ ᱠᱟᱹᱢᱤᱦᱚᱨᱟ ᱵᱟᱝ ᱦᱩᱭᱟᱠᱟᱱᱟ ᱵᱟ ᱥᱮᱪᱮᱫ ᱵᱟᱝᱛᱮ ᱛᱤᱦᱤᱧ ᱫᱚ ᱚᱱᱠᱟ ᱜᱮ ᱪᱟᱞᱟᱜ ᱠᱟᱱᱟ ᱡᱟᱦᱟᱸ ᱮᱴᱟᱜ ᱮᱴᱟᱜ ᱯᱟᱹᱨᱥᱤ ᱠᱚ ᱮᱴᱟᱜ ᱮᱴᱟᱜ ᱥᱟᱶᱛᱟ ᱠᱚ ᱵᱟ ᱮᱴᱟᱜ ᱮᱴᱟᱜ ᱞᱟᱭᱼᱞᱟᱠᱪᱟᱨ ᱠᱚ ᱥᱚᱲᱚ ᱵᱚᱞᱚᱜ ᱠᱟᱱᱟ ᱡᱟᱦᱟᱸ ᱞᱟᱠᱪᱟᱨ ᱠᱚ ᱡᱟᱦᱟᱸ ᱫᱚ ᱵᱟᱝ ᱠᱟᱱ ᱛᱟᱵᱚᱱᱟ ᱡᱟᱦᱟᱸ ᱠᱚᱫᱚ ᱞᱟᱭᱼᱞᱟᱠᱪᱟᱨ ᱮᱱᱮᱡ ᱥᱮᱨᱮᱧ ᱠᱚ ᱵᱟᱝ ᱠᱟᱱ ᱛᱟᱵᱚᱱᱟ ᱚᱱᱟ ᱠᱚ ᱥᱚᱲᱚ ᱵᱚᱞᱚᱜ ᱠᱟᱱᱟ ᱱᱚᱣᱟᱜᱤᱧ ᱢᱮᱱᱟ ᱱᱚᱣᱟ ᱠᱚ ᱟᱵᱚᱣᱟᱜ ᱱᱚᱣᱟ ᱡᱟᱦᱟᱸ ᱠᱚ ᱛᱟᱞᱟᱛᱮ ᱟᱵᱚ ᱵᱚᱱ ᱩᱛᱱᱟᱹᱣ ᱵᱚ ᱠᱷᱚᱡᱚᱜ ᱠᱟᱱᱟ ᱯᱟᱹᱨᱥᱤ ᱩᱛᱱᱟᱹᱣ ᱵᱚᱱ ᱠᱷᱚᱡᱚᱜ ᱠᱟᱱᱟ ᱥᱟᱶᱛᱟ ᱩᱛᱱᱟᱹᱣ ᱵᱚᱱ ᱠᱷᱚᱡᱚᱜ ᱠᱟᱱᱟ ᱢᱟᱹᱱᱢᱤ ᱩᱛᱱᱟᱹᱣ ᱵᱚᱱ ᱠᱷᱚᱡᱚᱜ ᱠᱟᱱᱟ ᱫᱤᱥᱚᱢ ᱩᱛᱱᱟᱹᱣ ᱵᱚᱱ ᱠᱷᱚᱡᱚᱜ ᱠᱟᱱᱟ ᱱᱚᱣᱟ ᱠᱚᱵᱚᱱ ᱧᱟᱢ ᱞᱮᱠᱷᱟᱱ ᱜᱮ ᱢᱤᱫ ᱦᱚᱲ ᱛᱮ ᱱᱚᱣᱟ ᱥᱤᱠᱷᱱᱟᱹᱛ ᱵᱟ ᱥᱮᱪᱮᱫ ᱰᱟᱦᱟᱨ ᱛᱮᱵᱚᱱ ᱡᱟᱜ ᱞᱮᱱ ᱠᱷᱟᱡ ᱫᱚ ᱱᱚᱣᱟ ᱟᱹᱨᱩᱯᱷᱮᱨᱟᱣ ᱫᱚ ᱩᱱᱟᱹᱜ ᱜᱟᱱ ᱫᱚ ᱵᱟᱝ ᱦᱩᱭᱩᱜᱼᱟ ᱟᱹᱨᱩᱯᱷᱮᱨᱟᱣ ᱦᱩᱭᱩᱜᱼᱟ ᱱᱟᱯᱟᱭ ᱟᱹᱨᱩᱯᱷᱮᱨᱟᱣ ᱦᱩᱭᱩᱜᱼᱟ ᱡᱟᱦᱟᱸ ᱫᱚ ᱢᱤᱫ ᱛᱮ ᱦᱟᱯᱮᱱ ᱫᱤᱱ ᱢᱤᱫ ᱛᱮ ᱢᱤᱫ ᱡᱩᱜᱩᱫ ᱛᱮ ᱛᱟᱦᱮᱱ ᱞᱟᱹᱜᱤᱫ ᱢᱤᱫ ᱡᱩᱜᱩᱢᱟᱱ ᱯᱟᱹᱨᱥᱤ ᱡᱩᱜᱩᱢᱟᱱ ᱥᱟᱶᱛᱟ ᱵᱮᱱᱟᱣ ᱞᱟᱹᱜᱤᱫ ᱛᱮᱜᱮ ᱱᱚᱣᱟ ᱫᱚ ᱟᱹᱨᱩᱯᱷᱮᱨᱟᱣ ᱦᱚᱸ ᱞᱟᱹᱠᱛᱤ ᱠᱟᱱᱟ ᱟ ᱨ ᱡᱟᱦᱟᱸ ᱫᱚ ᱱᱚᱣᱟᱜᱤᱧ ᱞᱣᱟᱹᱭᱟ ᱱᱚᱣᱟ ᱞᱟᱠᱪᱟᱨ ᱨᱮᱭᱟᱜ ᱱᱚᱣᱟ ᱫᱚ ᱟᱹᱰᱤ ᱞᱟᱹᱠᱛᱤ ᱠᱟᱱᱟ